ᱤᱧ ᱯᱟᱭᱨᱟ ᱥᱮᱬᱟ ᱞᱟᱹᱜᱤᱫ ᱜᱟᱛᱮ ᱠᱚᱲᱟ ᱠᱚᱸᱧ ᱜᱚᱲᱚ ᱟᱠᱟᱫ ᱠᱚᱣᱟ ᱟᱨ ᱤᱧ ᱩᱱᱩᱢ ᱟᱠᱟᱱ ᱞᱮᱠᱟ ᱦᱟᱞᱚᱛᱨᱮ ᱯᱟᱲᱟᱣ ᱟᱠᱟᱱᱟ ᱟᱨ ᱤᱧ ᱱᱚᱝᱠᱟ ᱵᱟᱹᱲᱤᱡ ᱦᱟᱞᱚᱛᱨᱮ ᱜᱟᱛᱮ ᱠᱚᱲᱟ ᱠᱚᱸᱧ ᱜᱚᱲᱚ ᱟᱠᱟᱫ ᱠᱚᱣᱟ